ᱜᱮᱢ ᱠᱚ ᱮᱱᱮᱡ ᱛᱮᱫᱚ ᱢᱚᱱᱮ ᱠᱚ ᱟᱹᱰᱤ ᱨᱟᱹᱥᱠᱟᱹᱨᱮ ᱛᱟᱦᱮᱱᱟ ᱠᱤᱭᱩᱠᱤ ᱜᱮᱢ ᱮᱱᱮᱡ ᱟ ᱯᱨᱮᱠᱴᱤᱥ ᱦᱩᱭᱩᱜᱼᱟ ᱵᱚᱰᱤ ᱯᱷᱤᱴ ᱨᱮ ᱛᱟᱦᱮᱱᱟ ᱟᱨ ᱚᱱᱟᱛᱮ ᱨᱟᱹᱥᱠᱟᱹ ᱨᱮᱦᱚᱸᱢ ᱛᱟᱦᱮᱱᱟ ᱯᱷᱤᱴᱱᱮᱥ ᱦᱚᱛᱟᱢ ᱴᱷᱤᱠ ᱜᱮ ᱛᱟᱦᱮᱱᱟ ᱡᱚᱢ ᱧᱩ ᱠᱚᱨᱮᱦᱚᱸ ᱫᱷᱮᱭᱟᱱᱮᱢ ᱮᱢᱟ ᱛᱚ ᱥᱟᱹᱨᱤᱨ ᱴᱷᱤᱠ ᱜᱮ ᱛᱟᱦᱮᱱᱟ ᱩᱱᱟᱹᱜ ᱨᱩᱣᱟᱹ ᱦᱟᱹᱥᱩ ᱠᱚᱦᱚᱸ ᱵᱟᱭ ᱦᱩᱭᱩᱜᱼᱟ ᱟᱨ ᱡᱮᱭᱥᱮ ᱤᱧᱤᱧ ᱯᱷᱩᱴᱵᱚᱞᱤᱧ ᱠᱩᱥᱤᱭᱟᱜᱼᱟ ᱯᱷᱩᱴᱵᱚᱞ ᱨᱮ ᱟᱹᱰᱤᱜᱟᱱ ᱯᱨᱮᱠᱴᱤᱥ ᱛᱟᱦᱮᱱᱟ ᱡᱟᱦᱟᱸ ᱞᱮᱠᱟᱛᱮ ᱥᱟᱹᱨᱤᱨ ᱦᱚᱸ ᱵᱮᱥ ᱜᱮ ᱛᱟᱦᱮᱱᱟ ᱟᱨ ᱢᱚᱱᱮ ᱦᱚᱸ ᱨᱟᱹᱥᱠᱟᱹ ᱨᱮᱜᱮ ᱛᱟᱦᱮᱱᱟ ᱠᱤᱭᱩᱠᱤ ᱱᱚᱣᱟ ᱜᱮᱢ ᱨᱮ ᱱᱮᱥᱱᱮᱞ ᱦᱚᱸᱢ ᱮᱱᱮᱡ ᱫᱟᱲᱮᱭᱟᱜᱼᱟ ᱵᱟᱨᱦᱮ ᱫᱤᱥᱚᱢ ᱮᱱᱮᱡ ᱪᱟᱞᱟᱣ ᱛᱚ ᱡᱟᱦᱟᱱᱟᱜ ᱠᱚ ᱵᱟᱨᱦᱮ ᱫᱤᱥᱚᱢ ᱧᱮᱞ ᱠᱚᱦᱚᱸ ᱦᱩᱭᱩᱜᱼᱟ ᱛᱚ ᱚᱱᱟᱛᱮ ᱢᱚᱱᱮ ᱦᱚᱸ ᱨᱟᱹᱥᱠᱟᱹ ᱨᱮᱜᱮ ᱛᱟᱦᱮᱱᱟ